ᱤᱧᱟᱹᱜ ᱡᱤᱭᱚᱱ ᱨᱮ ᱟᱭᱢᱟ ᱟᱭᱢᱟ ᱚᱱᱚᱞᱤᱭᱟᱹ ᱠᱚᱣᱟᱜ ᱠᱟᱛᱷᱟ ᱜᱮ ᱫᱤᱥᱟᱹᱜ ᱠᱟᱱ ᱛᱤᱧᱟ ᱚᱱᱟ ᱢᱩᱫᱨᱮ ᱡᱟᱸᱦᱟᱭᱟᱜ ᱠᱟᱛᱷᱟ ᱟᱹᱰᱤ ᱡᱟᱹᱥᱛᱤ ᱜᱤᱧ ᱫᱤᱥᱟᱭᱮᱫᱟ ᱩᱱᱤ ᱫᱚ ᱠᱚᱵᱤᱜᱩᱨᱩ ᱨᱚᱵᱤᱱᱫᱚᱨᱚᱱᱟᱛᱷ ᱴᱷᱟᱠᱩᱨ ᱡᱟᱸᱦᱟᱭ ᱠᱚ ᱢᱮᱛᱟᱭ ᱠᱟᱱᱟ ᱵᱤᱥᱥᱚ ᱠᱚᱵᱤ ᱨᱚᱵᱤᱱᱫᱚᱨᱚᱱᱟᱛᱷ ᱴᱷᱟᱠᱩᱨ ᱛᱳ ᱱᱩᱭ ᱫᱚ ᱤᱧᱟᱹᱜ ᱠᱩᱥᱤᱭᱟᱜ ᱨᱮᱱᱟᱜ ᱫᱚ ᱦᱩᱭᱩᱜ ᱠᱟᱱᱟ ᱱᱩᱭ ᱫᱚ ᱯᱷᱚᱨᱢᱟᱞ ᱮᱰᱩᱠᱮᱥᱚᱱ ᱫᱚ ᱵᱟᱝ ᱛᱟᱸᱦᱮ ᱠᱟᱱ ᱛᱟᱭᱟ ᱟᱵᱚ ᱞᱮᱠᱟ ᱤᱥᱠᱩᱞ ᱠᱚᱞᱮᱡ ᱫᱚ ᱵᱟᱤ ᱪᱟᱞᱟᱣ ᱠᱟᱱᱟ ᱢᱮᱱᱠᱷᱟᱱ ᱚᱱᱠᱟᱱ ᱚᱱᱠᱟᱱ ᱯᱩᱛᱷᱤ ᱚᱞ ᱠᱟᱜ ᱟᱭ ᱥᱟᱹᱨᱤᱜᱮ ᱜᱳᱴᱟ ᱫᱤᱥᱚᱢ ᱨᱮᱱ ᱦᱚᱲ ᱩᱱᱤᱭᱟᱜ ᱚᱞ ᱧᱮᱞᱛᱮ ᱦᱟᱦᱟᱲᱟᱜ ᱩᱛᱟᱹᱨᱚᱜ ᱠᱟᱱᱟ ᱱᱩᱭ ᱫᱚ ᱢᱤᱫᱥᱮᱫ ᱛᱮ ᱪᱮᱫ ᱞᱮᱠᱟ ᱠᱟᱞᱯᱚᱱᱤᱠ ᱠᱚᱵᱚ ᱦᱚᱸᱢ ᱢᱮᱱ ᱫᱟᱲᱮ ᱟᱭᱟ ᱢᱤᱫ ᱥᱮᱫ ᱛᱮ ᱱᱚᱣᱟ ᱯᱨᱟᱠᱤᱨᱤᱛᱤᱠ ᱠᱚᱵᱤ ᱦᱚᱢ ᱢᱮᱱ ᱫᱟᱲᱮ ᱟᱭᱟ ᱪᱮ ᱚᱠᱟ ᱴᱟᱜ ᱵᱟᱭ ᱢᱟᱱᱮ ᱵᱟᱭ ᱛᱤᱭᱟᱹᱜ ᱠᱟᱫᱟ ᱥᱟᱱᱟᱢ ᱨᱮᱜᱮ ᱢᱟᱱᱮ ᱱᱩᱭ ᱫᱚᱢ ᱧᱟᱢᱮᱭᱟ ᱛᱳ ᱚᱱᱠᱟᱱᱟᱜ ᱢᱤᱫ ᱢᱤᱫ ᱚᱞ ᱢᱮᱱᱟᱜ ᱛᱟᱭᱟ ᱡᱮᱢᱚᱱ ᱤᱧ ᱢᱮᱱᱮᱫ ᱜᱤᱛᱟᱧᱡᱚᱞᱤ ᱡᱟᱸᱦᱟ ᱤᱧ ᱢᱮᱱᱮᱫ ᱛᱮ ᱜᱳᱴᱟ ᱫᱤᱥᱚᱢ ᱨᱮᱱᱟᱜ ᱢᱟᱨᱟᱝ ᱥᱚᱱᱢᱟᱱ ᱡᱮᱴᱟ ᱠᱚ ᱢᱮᱛᱟᱜ ᱠᱟᱱᱟ ᱱᱳᱵᱮᱞ ᱯᱩᱨᱚᱥᱠᱟᱨ ᱩᱱᱤᱥᱥᱚ ᱛᱮᱨᱚ ᱥᱟᱞᱨᱮ ᱧᱟᱢ ᱞᱮᱫᱟᱭ ᱛᱟᱨᱯᱚᱨ ᱩᱱᱤᱭᱟᱜ ᱚᱞ ᱦᱩᱭᱩᱜ ᱠᱟᱱᱟ ᱜᱷᱚᱨᱮ ᱵᱟᱭᱨᱮ ᱜᱳᱨᱟ ᱜᱤᱛᱚᱵᱤᱛᱷᱟᱱ ᱠᱟᱵᱩᱞᱤᱣᱟᱞᱟ ᱛᱳ ᱱᱚᱝᱠᱟᱱᱟᱜ ᱱᱚᱝᱠᱟᱱᱟᱜ ᱟᱭᱢᱟ ᱚᱞ ᱜᱮ ᱢᱮᱱᱟᱜ ᱛᱟᱭᱟ ᱡᱟᱸᱦᱟ ᱢᱟᱱᱮ ᱚᱞ ᱠᱚ ᱯᱟᱲᱦᱟᱣ ᱠᱟᱛᱮᱜ ᱥᱟᱹᱨᱤᱜᱮ ᱦᱟᱦᱟᱲᱟᱜ ᱜᱮ ᱟᱹᱭᱠᱟᱹᱜᱼᱟ ᱚᱱᱟ ᱛᱤᱧ ᱢᱮᱱᱟ ᱥᱟᱹᱨᱤᱜᱮ ᱥᱚᱢᱟᱡ ᱡᱤᱵᱚᱱ ᱪᱮᱫ ᱞᱮᱠᱟ ᱠᱟᱛᱮᱜ ᱪᱟᱞᱟᱜ ᱠᱟᱱ ᱛᱟᱵᱳᱱᱟ ᱟᱵᱚᱣᱟᱜ ᱯᱨᱚᱠᱤᱛᱤ ᱥᱟᱶᱛᱮ ᱥᱚᱢᱟᱡ ᱡᱤᱵᱚᱱ ᱨᱮᱭᱟᱜ ᱪᱮᱫ ᱢᱤᱞ ᱢᱮᱱᱟᱜ ᱛᱟᱵᱚᱱᱟ ᱛᱤᱱᱟᱹᱜ ᱟᱸᱴ ᱡᱚᱯᱲᱟᱣ ᱢᱮᱱᱟᱜ ᱛᱟᱵᱳᱱᱟ ᱩᱱᱤᱭᱟᱜ ᱵᱤᱫᱽᱫᱟᱹᱜᱟᱲᱨᱮ ᱪᱟᱞᱟᱣ ᱠᱟᱛᱮᱜ ᱵᱚᱱ ᱵᱩᱡ ᱫᱟᱲᱮᱭᱟᱜᱼᱟ ᱩᱱᱤ ᱡᱚᱠᱷᱚᱱ ᱚᱱᱟ ᱵᱤᱫᱽᱫᱟᱹᱜᱟᱲ ᱮ ᱵᱮᱱᱟᱣ ᱠᱮᱫᱟ ᱥᱟᱱᱛᱤᱱᱤᱠᱮᱛᱚᱱ ᱵᱤᱥᱥᱚ ᱵᱷᱟᱨᱚᱛᱤ ᱤᱭᱩᱱᱤᱵᱷᱟᱨᱥᱤᱴᱤ ᱚᱱᱰᱮ ᱡᱟᱸᱦᱟᱭ ᱡᱟᱸᱦᱟᱭ ᱠᱚ ᱯᱟᱲᱦᱟᱣ ᱠᱟᱱᱟ ᱩᱱᱠᱩ ᱠᱚ ᱵᱩᱡᱷᱟᱹᱣᱟ ᱩᱱᱤᱭᱟᱜ ᱚᱞᱚᱜ ᱯᱟᱲᱦᱟᱜ ᱫᱚ ᱚᱯᱮᱱ ᱜᱮ ᱛᱟᱸᱦᱮ ᱠᱟᱱᱟ ᱟᱵᱚᱣᱟᱜ ᱫᱟᱨᱮ ᱞᱟᱛᱟᱨ ᱨᱮ ᱢᱟᱱᱮ ᱫᱩᱲᱩᱵ ᱠᱟᱛᱮᱜ ᱯᱟᱲᱦᱟᱜ ᱢᱮ ᱟᱢ ᱛᱮᱱᱟᱜ ᱯᱨᱚᱠᱤᱛᱤ ᱢᱟᱱᱮ ᱱᱚᱣᱟ ᱠᱚᱨᱮᱱᱟᱜ ᱡᱟ ᱡᱟᱵᱚᱛᱤᱭᱚ ᱱᱚᱣᱟ ᱠᱚ ᱡᱤᱱᱤᱥ ᱚᱱᱩᱵᱷᱚᱵ ᱢᱮ

ᱱᱚᱰᱮ ᱫᱚ ᱡᱟᱜᱮᱢ ᱧᱮᱞ ᱫᱟ ᱱᱤᱢ ᱫᱟᱨᱮ ᱠᱷᱟᱡ ᱱᱤᱢ ᱫᱟᱨᱮ ᱵᱮᱯᱟᱨ ᱛᱮᱜᱮ ᱟᱢ ᱫᱚ ᱫᱚᱥ ᱞᱟᱭᱤᱱ ᱚᱞ ᱢᱮ ᱱᱚᱣᱟ ᱵᱮᱯᱟᱨᱛᱮ ᱠᱚᱭᱮᱠ ᱞᱟᱭᱤᱱ ᱚᱞ ᱢᱮ ᱪᱮᱫ ᱞᱮᱠᱟ ᱡᱟᱭᱜᱟ ᱛᱟᱸᱦᱮᱠᱟᱱᱟ ᱩᱱᱠᱩ ᱜᱤᱫᱽᱨᱟᱹ ᱫᱚᱠᱚ ᱢᱮᱛᱟ ᱠᱚ ᱠᱟᱱᱟ ᱯᱩᱨᱟᱹᱯᱩᱨᱤ ᱥᱮᱵᱷ ᱥᱟᱨᱵᱷᱤᱥ ᱥᱮᱱᱴᱟᱨ ᱱᱚᱰᱮ ᱠᱷᱚᱱ ᱫᱚ ᱠᱟᱹᱴᱤᱡ ᱠᱷᱚᱱᱜᱮ ᱪᱤᱱᱛᱟᱹ ᱵᱷᱟᱵᱱᱟ ᱫᱚ ᱢᱟᱱᱮ ᱦᱤᱡᱩᱜ ᱛᱟᱠᱚᱣᱟ ᱱᱚᱣᱟ ᱵᱷᱟᱵᱱᱟ ᱫᱚ ᱟᱭᱟᱜ ᱠᱷᱚᱱᱜᱮ ᱦᱮᱡ ᱠᱟᱱᱟ ᱟᱡ ᱪᱮᱫ ᱞᱮᱠᱟ ᱵᱟᱭ ᱠᱩᱥᱤᱭᱟᱜ ᱠᱟᱱ ᱛᱟᱸᱦᱮᱜ ᱩᱱᱤ ᱫᱚ ᱯᱩᱨᱟᱹ ᱥᱟᱹᱫᱷᱤᱱ ᱜᱮ ᱛᱟᱸᱦᱮᱱ ᱠᱟᱱ ᱛᱟᱸᱦᱮᱜ ᱟᱨ ᱚᱱᱟᱛᱮᱜᱮ ᱤᱧᱫᱚ ᱵᱮᱥᱤ ᱠᱟᱭᱛᱮ ᱠᱩᱥᱤ ᱟᱭ ᱠᱟᱱᱟ ᱟᱭᱢᱟ ᱨᱚᱠᱚᱢ ᱠᱤᱛᱟᱹᱵ ᱢᱮᱱᱟᱜ ᱛᱟᱭᱟ ᱵᱤᱵᱷᱤᱱᱱᱚ ᱚᱱᱮᱧ ᱢᱮᱱᱮᱫ ᱡᱚᱛᱥᱮᱫ ᱞᱮᱠᱟᱛᱮ ᱩᱱᱤ ᱫᱚ ᱢᱟᱱᱮ ᱥᱟᱵ ᱨᱟᱠᱟᱵ ᱠᱟᱱᱟᱭ ᱫᱷᱟᱹᱨᱛᱤ ᱡᱟᱠᱟᱛ ᱨᱮᱱᱟᱜ ᱠᱟᱛᱷᱟ ᱱᱚᱣᱟ ᱛᱮᱜᱮ ᱱᱩᱭ ᱫᱚ ᱟᱹᱰᱤᱧ ᱠᱩᱥᱤ ᱟᱭᱟ ᱠᱚᱵᱤ ᱞᱮᱠᱟᱛᱤᱧ ᱞᱮᱠᱷᱟ ᱭᱮᱭᱟ